ᱟᱞᱮ ᱚᱲᱟᱜ ᱨᱮ ᱢᱤᱫᱫᱤᱱ ᱯᱮᱲᱟ ᱠᱚ ᱦᱮᱡ ᱞᱮᱱᱟ ᱩᱱᱠᱩ ᱯᱮᱲᱟ ᱫᱚ ᱤᱧ ᱫᱚ ᱩᱛᱩ ᱫᱟᱠᱟ ᱠᱟᱛᱮᱫ ᱤᱧ ᱡᱚᱢ ᱦᱚᱪᱚ ᱞᱮᱫ ᱠᱚᱣᱟ ᱟᱨ ᱩᱱᱟᱹᱜ ᱩᱛᱩ ᱢᱫᱽᱫᱷᱮ ᱫᱚ ᱛᱟᱦᱮᱸ ᱠᱟᱱᱟ ᱡᱷᱤᱱᱩᱠ ᱠᱟᱛᱞᱟ ᱩᱛᱩ ᱛᱚ ᱚᱱᱟ ᱡᱷᱤᱱᱩᱠ ᱠᱟᱛᱞᱟ ᱩᱛᱩ ᱫᱚ ᱩᱱᱠᱩ ᱯᱮᱲᱟ ᱠᱚ ᱟᱹᱰᱤ ᱡᱳᱨ ᱜᱮᱠᱚ ᱠᱩᱥᱤᱭᱟᱫᱟ ᱟᱫᱚ ᱢᱤᱫᱴᱟᱱ ᱯᱮᱲᱟ ᱦᱚᱲ ᱤᱧ ᱴᱷᱮᱱ ᱠᱩᱠᱞᱤᱭ ᱫᱚᱦᱚ ᱠᱮᱫᱟᱭ ᱡᱮ ᱱᱩᱠᱩ ᱡᱷᱤᱱᱩᱠ ᱠᱟᱛᱞᱟ ᱫᱚ ᱟᱢ ᱫᱚ ᱪᱮᱫ ᱞᱮᱠᱟᱨᱮᱢ ᱩᱛᱩ ᱠᱚᱣᱟ ᱛᱮᱞᱟ ᱨᱮ ᱤᱧᱤᱧ ᱢᱮᱛᱟ ᱫᱮᱭᱟ ᱡᱮ ᱯᱟᱹᱭᱞᱟᱹ ᱫᱚ ᱯᱩᱠᱷᱨᱤ ᱨᱮ ᱱᱩᱠᱩ ᱡᱷᱤᱱᱩᱠ ᱠᱟᱛᱞᱟ ᱫᱚᱠᱚ ᱛᱟᱦᱮᱱᱟ ᱟᱫᱚ ᱯᱩᱠᱷᱨᱤ ᱪᱟᱞᱟᱣ ᱠᱟᱛᱮᱜ ᱚᱱᱟ ᱫᱟᱜ ᱨᱮ ᱡᱚᱵᱮ ᱦᱩᱭᱩᱜᱼᱟ ᱯᱩᱠᱷᱨᱤ ᱫᱟᱜ ᱨᱮ ᱡᱚᱵᱮ ᱠᱟᱛᱮᱫ ᱟᱫᱚ ᱩᱱᱠᱩ ᱡᱷᱤᱱᱩᱠ ᱠᱟᱛᱞᱟ ᱫᱚ ᱞᱚᱥᱚᱫ ᱨᱮ ᱛᱚᱯᱟ ᱠᱚ ᱛᱟᱦᱮᱱᱟ ᱟᱫᱚ ᱩᱱᱠᱩ ᱵᱷᱟᱜᱮ ᱴᱷᱤᱠ ᱚᱣᱟᱨ ᱨᱟᱠᱟᱵ ᱠᱚ ᱦᱩᱭᱩᱜᱼᱟ ᱚᱣᱟᱨ ᱨᱟᱠᱟᱵ ᱠᱟᱛᱮᱫ ᱩᱱᱠᱩ ᱫᱚ ᱚᱲᱟᱜ ᱛᱮ ᱟᱹᱜᱩ ᱠᱟᱛᱮᱫ ᱛᱟᱨᱯᱚᱨ ᱩᱱᱠᱩ ᱫᱚ ᱟᱹᱰᱤ ᱪᱮᱦᱨᱟ ᱢᱤᱫᱴᱟᱱ ᱠᱚᱲᱦᱟ ᱪᱩᱞᱦᱟᱹ ᱨᱮ ᱵᱟᱹᱭᱥᱟᱹᱣ ᱠᱮᱫᱟ ᱪᱩᱞᱦᱟᱹ ᱨᱮ ᱠᱚᱲᱦᱟ ᱵᱟᱹᱭᱥᱟᱹ ᱠᱟᱛᱮᱫ ᱩᱱᱠᱩ ᱠᱟᱛᱞᱟ ᱟᱜ ᱠᱚᱲᱦᱟ ᱨᱮᱢ ᱩᱵ ᱠᱮᱫ ᱠᱚᱣᱟ ᱩᱵ ᱠᱟᱛᱮᱫ ᱚᱱᱟ ᱠᱚᱲᱦᱟ ᱨᱮ ᱫᱟᱜ ᱮᱢ ᱫᱩᱞ ᱟᱫᱟ ᱟᱨᱮᱢ ᱡᱳᱞ ᱟᱫᱟ ᱡᱳᱞ ᱠᱟᱛᱮᱫ ᱩᱱᱠᱩ ᱡᱚᱠᱷᱚᱱ ᱫᱟᱜ ᱞᱚᱞᱚᱭᱮᱱᱟ ᱩᱱᱠᱩ ᱡᱷᱤᱱᱩᱠ ᱠᱟᱛᱞᱟ ᱩᱱᱠᱩ ᱦᱚᱸᱠᱚ ᱞᱚᱞᱚᱭᱮᱱᱟ ᱞᱚᱞᱚᱭᱮᱱ ᱠᱷᱟᱱ ᱫᱚᱠᱚ ᱩᱱᱠᱩ ᱫᱚᱠᱚ ᱪᱟᱦᱟᱵ ᱮᱱᱟ ᱩᱱᱠᱩ ᱪᱟᱦᱟᱵ ᱞᱮᱠᱷᱟᱱ ᱩᱱᱠᱩ ᱫᱚ ᱟᱢᱫᱚ ᱟᱹᱰᱤ ᱪᱮᱦᱨᱟᱢ ᱥᱟᱞᱟ ᱠᱮᱫ ᱠᱚᱣᱟ ᱵᱟᱝᱠᱷᱟᱱ ᱚᱱᱟ ᱵᱟᱝ ᱨᱮᱦᱚᱸ ᱟᱹᱰᱤ ᱦᱚᱲ ᱠᱚ ᱪᱤᱠᱟᱹᱭᱟ ᱟᱹᱰᱤ ᱦᱚᱲ ᱵᱷᱤᱱᱴᱤ ᱛᱮᱠᱚ ᱜᱮᱫ ᱠᱚᱣᱟ ᱠᱚ ᱛᱟᱞᱟ ᱞᱮᱠᱟ ᱛᱮᱠᱚ ᱪᱤᱨᱟᱹ ᱠᱚᱣᱟ ᱪᱤᱨᱟᱹ ᱠᱟᱛᱮᱫ ᱚᱱᱮ ᱡᱤᱞ ᱛᱮᱫ ᱠᱚ ᱩᱰᱩᱠ ᱛᱟᱠᱚᱣᱟ ᱚᱱᱮ ᱡᱤᱞ ᱛᱮᱫ ᱩᱰᱩᱠ ᱠᱟᱛᱮᱫ ᱟᱢᱫᱚ ᱚᱱᱠᱟ ᱠᱟᱛᱮᱫ ᱦᱚᱢ ᱠᱚᱨᱟᱣ ᱫᱟᱲᱮᱭᱟᱜᱼᱟ ᱵᱷᱤᱱᱴᱤ ᱛᱮᱦᱚᱸ ᱟᱨ ᱵᱟᱠᱷᱟᱱ ᱥᱮᱸᱜᱮᱞ ᱛᱮᱦᱚᱸ ᱡᱟᱦᱟᱸᱴᱟᱜ ᱜᱮ ᱢᱤᱫᱴᱟᱱ ᱟᱫᱚ ᱩᱱᱠᱩ ᱠᱟᱛᱞᱟ ᱠᱟᱛᱞᱟ ᱟᱜ ᱡᱤᱞ ᱩᱰᱩᱠ ᱠᱟᱛᱮᱫ ᱟᱹᱰᱤ ᱪᱮᱦᱨᱟ ᱟᱹᱨᱩᱵ ᱯᱷᱟᱨᱪᱟ ᱠᱮᱫ ᱠᱚᱣᱟ ᱟᱹᱨᱩᱵ ᱯᱷᱟᱨᱪᱟ ᱠᱟᱛᱮᱫ ᱟᱫᱚ ᱢᱤᱫᱴᱮᱱ ᱠᱚᱲᱦᱟ ᱪᱩᱞᱦᱟᱹ ᱨᱮᱢ ᱵᱟᱹᱭᱥᱟᱹᱣ ᱠᱮᱫᱟ ᱪᱩᱞᱦᱟᱹ ᱨᱮᱢ ᱵᱟᱹᱭᱥᱟᱹᱣ ᱠᱮᱫ ᱛᱮ ᱥᱩᱱᱩᱢ ᱮᱢ ᱫᱩᱞ ᱟᱫᱟ ᱯᱚᱨᱤᱢᱟᱱ ᱢᱚᱛᱚ ᱛᱤᱱᱟᱹᱜ ᱜᱟᱱ ᱠᱟᱛᱞᱟ ᱢᱮᱱᱟᱜ ᱠᱚᱣᱟ ᱩᱱᱟᱹᱜ ᱯᱚᱨᱤᱢᱟᱱ ᱢᱚᱛᱚ ᱥᱩᱱᱩᱢ ᱮᱢ ᱫᱩᱞ ᱟᱫᱟ ᱟᱨ ᱯᱮᱸᱭᱟᱡᱽ ᱮᱢ ᱜᱮᱫ ᱟᱫᱟ ᱯᱮᱸᱭᱟᱡᱽ ᱮᱢ ᱜᱮᱫ ᱠᱮᱫ ᱛᱮ ᱚᱱᱟ ᱯᱮᱸᱭᱟᱡᱽ ᱟᱹᱰᱤ ᱪᱮᱦᱨᱟᱢ ᱵᱷᱟᱹᱡᱤ ᱠᱮᱫᱟ ᱵᱷᱟᱹᱡᱤ ᱠᱮᱫ ᱛᱮ ᱩᱱᱠᱩ ᱠᱟᱛᱞᱟ ᱡᱟᱦᱟᱸ ᱟᱹᱨᱩᱵ ᱯᱷᱟᱨᱪᱟ ᱠᱟᱛᱮᱢ ᱫᱚᱦᱚ ᱠᱟᱫ ᱠᱚᱣᱟ ᱩᱱᱠᱩ ᱠᱟᱛᱞᱟ ᱚᱱᱮᱢ ᱟᱫᱚᱢ ᱠᱷᱟᱸᱡᱚ ᱠᱮᱫ ᱠᱚᱣᱟ ᱚᱱᱟ ᱠᱚᱲᱦᱟ ᱨᱮ ᱟᱫᱚᱢ ᱠᱷᱟᱸᱡᱚ ᱠᱮᱫ ᱠᱚᱛᱮ ᱟᱹᱰᱤ ᱪᱮᱨᱦᱟᱢ ᱦᱚᱸᱰᱟᱜ ᱠᱮᱫᱟᱢ ᱦᱚᱸᱰᱟᱜ ᱠᱮᱫᱟᱢ ᱟᱹᱰᱤ ᱪᱮᱦᱨᱟ ᱟᱨ ᱦᱚᱸᱰᱟᱜ ᱠᱟᱛᱮᱫ ᱟᱫᱚ ᱛᱟᱨᱯᱚᱨ ᱚᱱᱟ ᱞᱟᱹᱜᱤᱫ ᱛᱮ ᱟᱢᱫᱚ ᱵᱟᱴᱱᱟ ᱮᱢ ᱦᱩᱭᱩᱜ ᱛᱟᱢᱟ ᱵᱟᱴᱱᱟ ᱵᱚᱞᱛᱮ ᱚᱱᱮ ᱵᱟᱴᱱᱟ ᱞᱟᱹᱭ ᱛᱮᱫᱚ ᱛᱩᱲᱤ ᱛᱟᱨᱯᱚᱨᱮ ᱦᱩᱭᱩᱜ ᱠᱟᱱᱟ ᱢᱟᱹᱨᱤᱪ ᱛᱟᱨᱯᱚᱨᱮ ᱦᱩᱭᱩᱜ ᱠᱟᱱᱟ ᱟᱫᱟ ᱨᱚᱥᱩᱱ ᱱᱚᱣᱟ ᱠᱚᱢ ᱮᱢ ᱠᱮᱫᱟ ᱱᱚᱣᱟ ᱠᱚ ᱮᱢ ᱠᱟᱛᱮᱫ ᱢᱤᱫᱴᱷᱮᱱᱮᱢ ᱨᱤᱫ ᱠᱮᱫᱟ ᱚᱱᱟ ᱠᱚ ᱨᱤᱫ ᱠᱟᱛᱮᱫ ᱟᱫᱚ ᱚᱱᱟ ᱫᱚ ᱚᱱᱮ ᱡᱮᱢ ᱦᱚᱸᱰᱟᱜᱮᱫ ᱠᱚᱫᱚ ᱚᱱᱮ ᱠᱟᱛᱞᱟ ᱚᱱᱮ ᱦᱚᱸᱰᱟᱜ ᱥᱚᱢᱚᱭ ᱚᱱᱟ ᱵᱟᱴᱱᱟ ᱠᱚ ᱚᱱᱟ ᱢᱚᱥᱞᱟ ᱠᱚ ᱟᱨ ᱥᱟᱥᱟᱝ ᱠᱚ ᱢᱟᱹᱨᱤᱪ ᱠᱚ ᱚᱱᱟ ᱠᱚ ᱡᱷᱚᱛᱚᱢ ᱮᱢ ᱟᱫᱟ ᱟᱨ ᱟᱹᱰᱤ ᱪᱮᱦᱨᱟᱢ ᱜᱷᱟᱱᱴᱟ ᱠᱮᱫᱟ ᱟᱹᱰᱤ ᱪᱮᱦᱨᱟᱢ ᱜᱷᱟᱱᱴᱟ ᱠᱮᱫᱟ ᱛᱟᱨᱯᱚᱨ ᱚᱱᱠᱟ ᱯᱟᱸᱪ ᱢᱤᱱᱤᱴ ᱜᱟᱱ ᱜᱷᱟᱱᱴᱟ ᱠᱟᱛᱮᱫ ᱫᱟᱜ ᱮᱢ ᱫᱩᱞ ᱟᱫᱟ ᱫᱟᱜ ᱫᱩᱞ ᱠᱟᱛᱮᱫ ᱟᱫᱚ ᱚᱱᱟ ᱫᱚᱢ ᱯᱚᱴᱚᱢ ᱫᱚᱦᱚ ᱠᱟᱫᱟ ᱯᱟᱸᱪ ᱢᱤᱱᱤᱴ ᱜᱟᱱ ᱟᱪᱪᱷᱟ ᱚᱱᱟᱢ ᱯᱚᱴᱚᱢ ᱫᱚᱦᱚ ᱠᱮᱫᱛᱮ ᱟᱨᱚ ᱢᱤᱫ ᱫᱷᱟᱣ ᱚᱴᱟᱜ ᱠᱟᱛᱮᱢ ᱧᱮᱞ ᱠᱮᱫᱟ ᱚᱴᱟᱜ ᱠᱟᱛᱮᱢ ᱧᱮᱞ ᱠᱮᱫᱟ ᱡᱮ ᱵᱟᱝ ᱟᱹᱰᱤ ᱪᱮᱦᱨᱟ ᱥᱚ ᱩᱰᱩᱠᱚᱜ ᱠᱟᱱᱟ ᱟᱹᱰᱤ ᱪᱮᱦᱨᱟ ᱦᱮᱰᱮᱡᱚᱜ ᱠᱟᱱᱟ ᱥᱮᱵᱮᱡᱼᱥᱮᱵᱮᱡ ᱠᱟᱱᱟ ᱩᱱ ᱥᱚᱢᱚᱭ ᱟᱨᱚ ᱠᱟᱹᱴᱤᱡ ᱪᱮᱞᱟᱝ ᱫᱟᱜ ᱮᱢ ᱫᱩᱞ ᱠᱮᱫ ᱛᱮ ᱟᱹᱰᱤ ᱪᱮᱦᱨᱟᱢ ᱦᱮᱰᱮᱡ ᱠᱮᱫᱟ ᱟᱫᱚᱢ ᱦᱮᱰᱮᱡ ᱠᱮᱫᱛᱮ ᱧᱮᱞᱫᱟᱢ ᱡᱚᱠᱷᱚᱱ ᱠᱟᱛᱞᱟ ᱟᱜ ᱡᱤᱞ ᱠᱚ ᱤᱥᱤᱱ ᱤᱥᱤᱱ ᱠᱟᱱᱟ ᱟᱫᱚ ᱩᱱ ᱥᱚᱢᱚᱭ ᱟᱫᱚ ᱚᱱᱟᱢ ᱟᱬᱜᱚ ᱠᱮᱫᱟ ᱟᱫᱚᱢ ᱟᱬᱜᱚ ᱠᱮᱫ ᱛᱮ ᱟᱫᱚ ᱚᱱᱟ ᱠᱟᱛᱞᱟ ᱟᱜ ᱡᱤᱞ ᱨᱮ ᱫᱷᱚᱱᱮ ᱥᱟᱠᱟᱢᱮᱢ ᱜᱮᱫ ᱠᱮᱫᱟ ᱟᱫᱚ ᱜᱮᱫ ᱠᱟᱛᱮᱫ ᱟᱫᱚ ᱚᱱᱟ ᱚᱱᱟ ᱩᱛᱩ ᱨᱮᱢ ᱮᱢᱟᱫᱟ ᱤᱱᱟᱹᱠᱷᱟᱱ ᱟᱹᱰᱤ ᱪᱮᱦᱨᱟ ᱴᱮᱥᱴ ᱵᱩᱡᱷᱟᱹᱜᱼᱟ